ᱵᱮᱝᱜᱚᱞ ᱫᱤᱥᱚᱢ ᱨᱮᱱ ᱦᱚᱲ ᱫᱚ ᱟᱹᱰᱤ ᱥᱮᱫᱟᱭ ᱠᱷᱚᱱ ᱥᱮ ᱦᱟᱯᱲᱟᱢ ᱠᱚ ᱱᱚᱶᱟ ᱮᱸ ᱞᱟᱠᱪᱟᱨ ᱠᱚ ᱥᱮ ᱮᱱᱮᱡᱼᱥᱮᱨᱮᱧ ᱠᱚᱫᱚ ᱠᱚ ᱫᱚᱦᱚ ᱟᱜᱩᱣᱟᱠᱟᱫᱟ ᱡᱮᱢᱚᱱ ᱩᱱᱠᱩᱣᱟᱜ ᱞᱟᱠᱪᱟᱨ ᱠᱚᱨᱮ ᱢᱮᱱᱟᱜᱼᱟ ᱫᱚᱝ ᱞᱟᱜᱽᱬᱮ ᱵᱟᱦᱟ ᱥᱚᱨᱦᱟᱭ ᱯᱟᱛᱟ ᱡᱷᱚᱛᱚ ᱞᱮᱠᱟᱱᱟᱜ ᱮᱱᱮᱡ ᱥᱮᱨᱮᱧ ᱠᱚ ᱢᱮᱱᱟᱜᱼᱟ ᱱᱚᱶᱟ ᱠᱚ ᱟᱹᱰᱤ ᱡᱚᱛᱚᱱ ᱛᱮᱠᱚ ᱦᱟᱨᱟ ᱟᱹᱜᱩᱣᱟᱠᱟᱫᱟ ᱟᱨᱠᱚ ᱪᱟᱨᱪᱟ ᱟᱹᱜᱩᱣᱟᱠᱟᱫᱟ ᱚᱱᱟᱛᱮ ᱞᱟᱠᱪᱟᱨ ᱠᱚᱠᱚ ᱪᱟᱨᱪᱟ ᱟᱜᱩᱣᱟᱠᱟᱫ ᱛᱮ ᱱᱤᱛᱳᱜ ᱦᱚᱸ ᱥᱟᱱᱛᱟᱲ ᱢᱮᱱᱛᱮᱠᱚ ᱩᱨᱩᱢᱚᱜ ᱠᱟᱱᱟ ᱞᱟᱠᱪᱟᱨ ᱵᱟᱝ ᱛᱟᱦᱮᱸᱱ ᱛᱟᱢ ᱠᱷᱟᱱ ᱟᱢᱟᱜ ᱥᱟᱶᱛᱟ ᱨᱮᱭᱟᱜ ᱡᱟᱦᱟᱱ ᱞᱟᱠᱪᱟᱨ ᱥᱮ ᱥᱟᱶᱦᱮᱫ ᱵᱟᱝ ᱛᱟᱦᱮᱸᱱ ᱠᱷᱟᱱ ᱵᱟᱢ ᱩᱨᱩᱢᱚᱜᱼᱟ ᱵᱮᱝᱜᱚᱞ ᱫᱤᱥᱚᱢ ᱨᱮᱫᱚ ᱱᱚᱶᱟ ᱞᱟᱠᱪᱟᱨ ᱠᱚ ᱪᱟᱨᱪᱟᱣ ᱟᱹᱜᱩᱣᱟᱠᱟᱫ ᱛᱮ ᱱᱤᱛᱳᱜ ᱫᱚ ᱥᱟᱱᱛᱟᱲ ᱢᱮᱱᱛᱮᱠᱚ ᱩᱨᱩᱢᱚᱜᱼᱟ ᱟᱨ ᱟᱹᱰᱤ ᱱᱚᱶᱟ ᱵᱮᱝᱜᱚᱞ ᱫᱤᱥᱚᱢ ᱨᱮ ᱟᱭᱢᱟ ᱴᱷᱟᱶ ᱨᱮᱜᱮ ᱥᱟᱱᱛᱟᱲ ᱠᱚ ᱢᱮᱱᱟᱜ ᱠᱚᱣᱟ ᱟᱠᱚᱣᱟᱜ ᱞᱟᱠᱪᱟᱨ ᱫᱚ ᱵᱟᱠᱚ ᱦᱤᱲᱤᱧᱮᱫᱟ ᱱᱚᱶᱟ ᱠᱚᱫᱚ ᱠᱚ ᱪᱟᱨᱪᱟᱣ ᱟᱜᱩᱭᱮᱫ ᱜᱮᱭᱟ ᱞᱟᱠᱪᱟᱨ ᱠᱚ ᱫᱚᱦᱚ ᱠᱷᱟᱹᱛᱤᱨ ᱜᱮ ᱵᱮᱝᱜᱚᱞ ᱫᱤᱥᱚᱢ ᱨᱮᱱ ᱦᱚᱲ ᱫᱚ ᱮᱱᱮᱡᱼᱥᱮᱨᱮᱧ ᱠᱚᱛᱮ ᱦᱚᱸ ᱞᱟᱦᱟ ᱧᱚᱜ ᱜᱮᱭᱟ ᱱᱩᱠᱩ ᱫᱚ ᱥᱚᱨᱦᱟᱭ ᱨᱮᱫᱚ ᱢᱚᱬᱮ ᱥᱤᱧ ᱢᱚᱸ ᱬᱮ ᱧᱤᱫᱟᱹ ᱠᱚ ᱢᱟᱱᱟᱣᱟ ᱟᱨ ᱱᱚᱶᱟ ᱫᱚ ᱡᱚᱛᱚ ᱠᱷᱚᱱ ᱦᱟᱹᱛᱤ ᱞᱮᱠᱟᱱᱟᱜ ᱯᱚᱨᱚᱵ ᱠᱟᱱᱟ ᱟᱨ ᱵᱟᱦᱟ ᱫᱚ ᱯᱮ ᱫᱤᱱ ᱠᱚ ᱢᱟᱱᱟᱣᱟ ᱚᱱᱠᱟ ᱜᱮ ᱫᱟᱸᱥᱟᱭ ᱠᱚᱦᱚᱸ ᱠᱚ ᱢᱟᱱᱟᱣ ᱜᱮᱭᱟ ᱟᱨ ᱟᱹᱰᱤ ᱞᱮᱠᱟᱱᱟᱜ ᱮᱱᱮᱡᱼᱥᱮᱨᱮᱧ ᱠᱚᱦᱚᱸ ᱠᱚ ᱠᱚᱨᱟᱣᱟ ᱟᱨ ᱠᱚ ᱢᱟᱱᱟᱣ ᱵᱟᱛᱟᱣᱟ